ᱠᱟᱹᱴᱤᱡ ᱵᱮᱲᱟ ᱠᱷᱚᱡ ᱜᱮ ᱱᱚᱝᱠᱟᱱ ᱠᱤᱪᱷᱩ ᱥᱟᱛᱟᱢᱼᱢᱟ ᱤᱧᱟᱹ ᱢᱚᱱᱮ ᱨᱮ ᱟᱭᱢᱟ ᱜᱮ ᱢᱮᱱᱟᱜ ᱟᱠᱟᱫ ᱡᱮᱥᱮᱠᱮ ᱠᱤ ᱥᱚᱢᱟᱡ ᱪᱮᱠᱟ ᱯᱚᱨᱤᱵᱚᱨᱛᱚᱱᱚᱜ ᱛᱟᱵᱚᱱᱟ ᱟᱵᱚ ᱦᱚᱲ ᱥᱚᱢᱟᱡ ᱚᱱᱟ ᱵᱟᱠᱷᱟᱨᱟ ᱫᱚ ᱢᱚᱱᱮ ᱨᱮᱫᱚ ᱟᱹᱰᱤ ᱜᱮ ᱪᱤᱱᱛᱟᱹ ᱢᱮᱱᱟᱜ ᱟᱠᱟᱫ ᱛᱤᱧᱟᱹ ᱡᱮᱥᱮᱠᱮ ᱟᱵᱚ ᱟᱹᱛᱳ ᱨᱮ ᱰᱟᱦᱟᱨ ᱵᱮᱯᱟᱨ ᱛᱮ ᱤᱧ ᱢᱟᱱᱮ ᱡᱮ ᱱᱤᱭᱩ ᱨᱤᱯᱳᱨᱴᱟᱨ ᱡᱮᱥᱮᱠᱮ ᱯᱚᱧᱪᱟᱟᱭᱮᱛ ᱨᱮ ᱠᱤᱱᱵᱟ ᱵᱚᱞᱚᱠ ᱨᱮ ᱡᱮᱧ ᱪᱤᱴᱷᱤ ᱠᱟᱛᱮ ᱤᱧ ᱮᱢᱟ ᱠᱚᱣᱟ ᱫᱚᱨᱠᱷᱟᱥᱛᱷᱚ ᱠᱤᱱᱛᱩ ᱫᱚᱨᱠᱷᱟᱥᱛᱷᱚ ᱮᱢ ᱞᱟᱹᱜᱤᱫ ᱠᱟᱹᱛᱤᱨ ᱤᱧ ᱟᱭᱢᱟ ᱵᱤᱯᱚᱫ ᱥᱚᱢᱢᱩᱠᱷᱤᱱ ᱦᱩᱭᱩᱜ ᱠᱟᱱ ᱛᱤᱧ ᱛᱟᱦᱮᱸᱱᱟ ᱡᱮᱥᱮᱠᱮ ᱱᱮᱛᱟ ᱠᱚᱡ ᱴᱚᱞᱟ ᱨᱮᱱ ᱡᱟᱦᱟᱸᱭ ᱯᱚᱧᱟᱭᱮᱛ ᱞᱮᱵᱮᱞ ᱨᱮᱠᱚ ᱛᱟᱸᱦᱮᱱ ᱛᱟᱵᱚᱱᱟ ᱩᱱᱠᱩ ᱠᱚᱜᱮ ᱟᱹᱰᱤ ᱩᱱᱠᱩ ᱦᱩᱢᱠᱤ ᱠᱚ ᱮᱢᱟᱹᱧᱟ ᱡᱮ ᱱᱚᱠᱟᱱ ᱠᱟᱛᱷᱟ ᱫᱚ ᱟᱹᱞᱩᱢ ᱚᱞ ᱨᱟᱠᱟᱵᱟ ᱥᱮ ᱟᱞᱚᱢ ᱥᱟᱵ ᱨᱟᱠᱟᱵᱟ ᱱᱚᱠᱟᱱᱟᱜ ᱡᱤᱱᱤᱥ ᱫᱚ ᱡᱮᱥᱮᱠᱮ ᱟᱠᱚᱣᱟᱜ ᱵᱷᱟᱹᱜᱤᱜ ᱞᱟᱹᱜᱤᱫ ᱵᱷᱟᱹᱜᱤ ᱵᱷᱟᱹᱜᱤ ᱠᱟᱛᱷᱟ ᱠᱚ ᱨᱚᱲ ᱚᱪᱩᱧ ᱟ ᱡᱮ ᱵᱟᱹᱲᱤᱡ ᱟᱠᱟᱱᱟ ᱚᱱᱟ ᱵᱟᱹᱲᱤᱡ ᱡᱤᱱᱤᱥ ᱫᱚ ᱵᱟᱹᱲᱤᱡ ᱡᱤᱱᱤᱥ ᱫᱚ ᱵᱷᱟᱹᱜᱤ ᱞᱟᱹᱜᱤᱫ ᱠᱚ ᱚᱞ ᱚᱪᱩᱧᱟ ᱟᱨ ᱵᱷᱟᱹᱜᱤ ᱞᱟᱹᱜᱤᱫ ᱵᱷᱟᱹᱜᱤ ᱡᱤᱱᱤᱥ ᱫᱚ ᱵᱟᱠᱚ ᱚᱞ ᱨᱟᱠᱟᱵ ᱚᱪᱩᱧᱟ ᱢᱤᱭᱟᱹᱜᱮ